ᱟᱛᱳ ᱨᱮᱱᱟᱜ ᱵᱟᱯᱞᱟ ᱠᱟᱹᱢᱤ ᱦᱚᱨᱟ ᱫᱚ ᱱᱚᱝᱠᱟ ᱞᱮ ᱠᱚᱨᱟᱣᱟ ᱡᱟᱦᱟᱸᱭᱟᱜ ᱚᱲᱟᱜ ᱨᱮ ᱵᱟᱯᱞᱟ ᱦᱩᱭᱩᱜᱼᱟ ᱩᱱᱤ ᱚᱲᱟᱜ ᱨᱮ ᱜᱚᱰᱮᱛ ᱵᱟᱵᱟᱭ ᱦᱚᱦᱚ ᱡᱟᱨᱣᱟ ᱞᱮᱭᱟ ᱡᱟᱣᱨᱟ ᱠᱟᱛᱮᱜ ᱜᱤᱨᱟᱹ ᱞᱮ ᱛᱚᱞᱟ ᱫᱤᱱ ᱜᱚᱴᱟ ᱠᱟᱛᱮᱜ ᱟᱫᱚ ᱢᱟᱹᱞᱤᱠ ᱵᱟᱵᱟ ᱞᱮ ᱪᱟᱞ ᱟᱭᱟ ᱟᱫᱚ ᱢᱟᱹᱞᱤᱠ ᱵᱟᱵᱟ ᱚᱱᱟ ᱛᱚᱞ ᱜᱤᱨᱟᱹ ᱛᱮ ᱟᱡ ᱨᱮᱱ ᱯᱮᱲᱟ ᱟᱨ ᱟᱛᱳ ᱨᱮᱱ ᱢᱟᱹᱡᱷᱤ ᱜᱚᱰᱮᱛ ᱡᱚᱜᱽ ᱢᱟᱹᱡᱷᱤ ᱯᱟᱨᱟᱱᱤᱠ ᱟᱛᱳ ᱢᱚᱬᱮ ᱦᱚᱲ ᱠᱚᱭ ᱱᱮᱣᱛᱟ ᱞᱮᱭᱟ ᱟᱫᱚ ᱟᱛᱳ ᱨᱮᱱ ᱥᱟᱱᱟᱢ ᱠᱚᱲᱟ ᱥᱮᱴᱮᱨ ᱠᱟᱛᱮᱜ ᱪᱷᱟᱢᱰᱟ ᱞᱮ ᱛᱚᱞᱟ ᱟᱨ ᱡᱚᱜᱽ ᱢᱟᱹᱡᱷᱤ ᱫᱚ ᱵᱟᱯᱞᱟ ᱛᱷᱟᱱ ᱟᱨ ᱛᱩᱯᱩ ᱰᱚᱵᱷᱟᱜ ᱮ ᱞᱟᱭᱟ ᱟᱨ ᱥᱟᱥᱟᱝ ᱵᱟᱪᱷᱟᱣ ᱟᱞᱮ ᱟᱨ ᱵᱟᱪᱷᱟᱣ ᱥᱟᱥᱟᱝ ᱵᱟᱨᱭᱟ ᱠᱩᱲᱤ ᱜᱤᱫᱽᱨᱟᱹ ᱠᱤᱱ ᱨᱤᱫ ᱞᱟᱹᱦᱩᱫᱟ ᱞᱟᱹᱦᱩᱫ ᱥᱟᱥᱟᱝ ᱱᱟᱭᱠᱮ ᱵᱟᱵᱟᱭ ᱵᱚᱸᱜᱟᱭᱟ ᱵᱚᱸᱜᱟ ᱥᱟᱹᱛ ᱞᱮᱱ ᱠᱷᱟᱱ ᱡᱟᱶᱟᱭ ᱵᱟᱹᱵᱩ ᱠᱤᱱ ᱚᱡᱚᱜᱮᱭᱟ ᱚᱡᱚᱜᱮᱭᱟ ᱚᱡᱚᱜ ᱥᱟᱹᱛ ᱞᱮᱱ ᱠᱷᱟᱱ ᱵᱟᱹᱨᱭᱟᱹᱛ ᱫᱟᱠᱟ ᱡᱚᱢ ᱧᱩ ᱠᱟᱛᱮᱜ ᱵᱟᱹᱨᱭᱟᱹᱛ ᱞᱮ ᱪᱟᱞᱟᱜᱼᱟ ᱪᱟᱞᱟᱣ ᱠᱟᱛᱮᱜᱮ ᱵᱮᱲᱟ ᱨᱟᱠᱟᱵ ᱚᱠᱛᱚ ᱥᱤᱸᱫᱽᱨᱟᱹᱫᱟᱱ ᱦᱩᱭᱩᱜ ᱥᱤᱸᱫᱽᱨᱟᱹᱫᱟᱱ ᱦᱩᱭ ᱞᱮᱱ ᱠᱷᱟᱱ ᱜᱮ ᱤᱛᱩᱜ ᱚᱠᱛᱚ ᱦᱤᱨᱤᱡ ᱯᱟᱹᱥᱤᱨ ᱥᱤᱸᱫᱩᱨ ᱞᱮᱵᱮᱫ ᱞᱚᱴᱚᱢ ᱞᱟᱹᱜᱤᱫ ᱯᱮᱭᱟᱜ ᱟᱠᱷᱲᱟ ᱫᱚᱝ ᱮᱱᱮᱡᱚᱜᱼᱟ ᱮᱱᱮᱡ ᱠᱟᱛᱮᱜ ᱟᱫᱚ ᱞᱮ ᱨᱩᱣᱟᱹᱲ ᱦᱤᱡᱩᱜᱼᱟ ᱦᱮᱡ ᱠᱟᱛᱮᱜᱮ ᱵᱟᱹᱦᱩ ᱡᱟᱣᱟᱹᱭ ᱠᱚ ᱫᱟᱨᱟᱢ ᱠᱤᱱᱟᱹ ᱛᱟᱨᱯᱚᱨᱮ ᱠᱩᱲᱤ ᱚᱲᱟᱜ ᱠᱷᱚᱱᱟᱜ ᱵᱟᱨᱮᱛ ᱟᱨ ᱠᱟᱹᱢᱤᱞ ᱠᱚ ᱠᱚ ᱦᱤᱡᱩᱜᱼᱟ ᱩᱱᱠᱩ ᱞᱮ ᱟᱛᱟᱝ ᱫᱟᱨᱟᱢ ᱠᱚᱣᱟ ᱛᱟᱨᱯᱚᱨᱮ ᱫᱮᱱᱟ ᱯᱟᱣᱱᱟ ᱮᱯᱮᱢ ᱪᱟᱯᱟᱞ ᱮᱯᱮᱢ ᱪᱟᱯᱟᱞ ᱦᱩᱭ ᱞᱮᱱ ᱠᱷᱟᱱ ᱛᱟᱨᱟᱥᱤᱧ ᱵᱮᱲᱟ ᱫᱚ ᱫᱚᱝ ᱮᱱᱮᱡ ᱟᱲᱮ ᱯᱟᱥᱮ ᱠᱚᱲᱟ ᱠᱩᱲᱤ ᱟᱛᱮᱜ ᱥᱤᱸᱜᱟᱹᱲ ᱵᱮᱲᱟ ᱫᱚ ᱵᱟᱸᱫᱟᱯᱚᱱ ᱠᱚ ᱫᱩᱲᱩᱵ ᱠᱤᱱᱟ ᱱᱚᱝᱠᱟ ᱠᱟᱛᱮᱜ ᱵᱟᱯᱞᱟ ᱠᱟᱹᱢᱤ ᱫᱚᱞᱮ ᱠᱚᱨᱟᱣᱟ ᱨᱟᱭᱵᱟᱨ ᱠᱤᱱ ᱛᱟᱞᱟ ᱛᱮ ᱵᱟᱨᱭᱟ ᱚᱲᱟᱜ ᱫᱚᱞᱮ ᱢᱤᱫ ᱴᱷᱮᱱᱟ ᱫᱩᱲᱩᱵ ᱡᱟᱣᱨᱟ ᱠᱟᱛᱮᱜ ᱫᱮᱱᱟ ᱯᱟᱣᱱᱟ ᱤᱫᱤ ᱠᱟᱛᱮᱜ ᱞᱮ ᱜᱟᱞᱢᱟᱨᱟᱣᱟ ᱥᱮᱞᱮ ᱨᱚᱯᱚᱲ ᱜᱚᱴᱟᱭᱟ